ᱤᱧᱟᱹᱝ ᱪᱟᱥ ᱚᱨᱚᱡᱽ ᱫᱩᱨᱤᱵᱽ ᱟᱹᱠᱷᱨᱤᱧ ᱨᱮ ᱤᱧ ᱨᱮᱱ ᱚᱲᱟᱜ ᱦᱚᱲ ᱟᱹᱰᱤ ᱜᱮ ᱟᱹᱰᱤ ᱟᱸᱴᱮ ᱜᱚᱲᱚ ᱥᱚᱯᱚᱦᱚᱫ ᱮ ᱮᱢᱟᱹᱧᱟ ᱥᱟᱶᱛᱮ ᱢᱤᱫ ᱛᱮᱜᱮ ᱞᱤᱧ ᱪᱟᱥᱟ ᱟᱹᱠᱷᱨᱤᱧ ᱦᱟᱹᱵᱤᱡ ᱚᱱᱟ ᱛᱟᱞᱟ ᱨᱮ ᱤᱧ ᱨᱮᱱ ᱦᱚᱲ ᱱᱟᱥᱮ ᱜᱮ ᱵᱟᱭ ᱮᱲᱮᱭᱤᱧᱟ ᱚᱱᱟ ᱞᱟᱹᱜᱤᱫ ᱛᱮ ᱤᱧ ᱨᱮᱱ ᱦᱚᱲ ᱟᱹᱰᱤ ᱟᱹᱰᱤ ᱟᱭᱢᱟ ᱥᱟᱨ ᱥᱟᱨᱦᱟᱣᱤᱧ ᱪᱟᱞᱟᱭ ᱠᱟᱱᱟ ᱤᱧ ᱫᱚ